ᱤᱧ ᱩᱛᱩ ᱤᱥᱤᱱ ᱞᱟᱦᱟ ᱡᱟᱦᱟᱸ ᱠᱚ ᱞᱟ ᱠᱛᱤ ᱭᱟᱱᱟᱜ ᱤᱧ ᱥᱟᱯᱲᱟᱣ ᱫᱚᱦᱚᱭᱟ ᱚᱱᱟ ᱠᱚ ᱫᱚ ᱦᱩᱭᱩᱜ ᱠᱟᱱᱟ ᱢᱚᱥᱞᱟ ᱯᱟᱹᱛᱤ ᱯᱮᱭᱟᱡᱽ ᱨᱚᱹᱥᱩᱱ ᱟᱫᱟ ᱥᱩᱱᱩᱢ ᱠᱚ ᱢᱮᱱᱟᱜᱼᱟ ᱥᱮ ᱵᱟᱝ ᱫᱟᱜ ᱠᱚ ᱥᱩᱨ ᱨᱮᱧ ᱟᱹᱜᱩ ᱠᱟᱜᱼᱟ ᱥᱚᱵᱽᱡᱤ ᱠᱚ ᱜᱮᱫ ᱢᱮᱱᱟᱜᱼᱟ ᱥᱮ ᱵᱟᱝ ᱚᱱᱟ ᱠᱚ ᱧᱮᱞ ᱠᱟᱛᱮ ᱛᱚᱵᱮ ᱟᱹᱱᱤᱡ ᱩᱛᱩ ᱫᱚᱹᱧ ᱪᱚᱸᱫᱟᱭᱟ